ᱦᱮᱸ ᱞᱟᱹᱭ ᱢᱮ ᱪᱮᱫ ᱮᱢ ᱞᱟᱹᱭᱮᱫᱟ ᱟᱞᱮ ᱫᱚ ᱯᱳᱥ ᱢᱟᱹᱦᱱᱟᱹ ᱞᱮ ᱥᱚᱦᱨᱟᱭᱚᱜᱼᱟ ᱳᱭ ᱯᱚᱸᱪᱤᱥ ᱛᱟᱹᱨᱤᱠᱷ ᱠᱷᱚᱱ ᱟᱨᱚᱢᱵᱷᱚᱜ ᱛᱟᱞᱮᱭᱟ ᱟᱞᱮ ᱫᱚ ᱯᱚᱸᱪᱤᱥ ᱛᱟᱹᱨᱤᱠ ᱨᱮᱫᱚ ᱞᱮ ᱩᱢ ᱰᱟᱹᱵᱽᱨᱟᱹᱜᱼᱟ ᱟᱨ ᱮᱱ ᱦᱤᱞᱳᱜ ᱫᱚ ᱢᱟᱴᱷ ᱨᱮᱞᱮ ᱥᱤᱢ ᱦᱚᱯᱚᱱ ᱠᱚᱠᱚ ᱵᱚᱸᱜᱟ ᱠᱚᱣᱟ ᱫᱤᱭᱮ ᱚᱸᱰᱮ ᱥᱤᱢ ᱵᱚᱸᱜᱟ ᱠᱟᱛᱮᱫ ᱚᱸᱰᱮ ᱪᱟᱣᱞᱮ ᱠᱚ ᱤᱫᱤᱭᱟᱠᱚ ᱚᱸᱰᱮ ᱜᱮᱠᱚ ᱥᱚᱲᱮᱭᱟ ᱠᱟᱹᱴᱤᱡ ᱠᱟᱹᱴᱤᱡ ᱜᱤᱫᱽᱨᱟᱹ ᱠᱚ ᱤᱫᱤ ᱠᱟᱛᱮᱫ ᱠᱚ ᱡᱚᱢ ᱦᱚᱪᱚ ᱠᱚᱣᱟ ᱚᱸᱰᱮ ᱫᱤᱭᱮ ᱚᱱᱠᱟᱱ ᱞᱮᱠᱟᱱ ᱢᱟᱴᱷ ᱨᱮ ᱚᱱᱟ ᱡᱟᱦᱟᱸ ᱦᱟᱯᱲᱟᱢ ᱠᱚ ᱡᱟᱦᱟᱸ ᱢᱚᱬᱮ ᱠᱚ ᱛᱩᱨᱩᱭ ᱠᱚ ᱢᱮᱱᱟᱜ ᱠᱚ ᱩᱱᱠᱩ ᱠᱚ ᱡᱚᱛᱚ ᱠᱚ ᱮᱢ ᱵᱟᱲᱟ ᱟᱠᱚᱣᱟ ᱮᱢ ᱵᱟᱲᱟ ᱠᱟᱛᱮᱫ ᱜᱤᱫᱽᱨᱟᱹ ᱦᱚᱯᱚᱱ ᱠᱚᱠᱚ ᱦᱟᱹᱴᱤᱧ ᱵᱟᱲᱟ ᱟᱠᱚᱣᱟ ᱛᱚ ᱚᱱᱠᱟ ᱞᱮᱠᱟ ᱠᱟᱱᱟ ᱥᱚᱨᱦᱟᱭ ᱫᱚ ᱟᱨ ᱦᱮᱸ ᱛᱟᱨᱯᱚᱨᱮ ᱟᱭᱢᱟ ᱠᱤᱪᱷᱩ ᱢᱚᱬᱮ ᱫᱤᱱ ᱫᱷᱚᱨᱮ ᱯᱚᱨᱚᱵᱽ ᱦᱩᱭᱩᱜ ᱜᱮᱭᱟ ᱢᱤᱫ ᱢᱤᱫ ᱫᱤᱱ ᱨᱮ ᱢᱤᱫ ᱢᱤᱫ ᱨᱚᱠᱚᱢ ᱯᱚᱨᱚᱵᱽ ᱢᱮᱱᱟᱜᱼᱟ ᱛᱚ ᱯᱨᱚᱛᱷᱚᱢ ᱦᱤᱞᱳᱜ ᱫᱚ ᱩᱢ ᱰᱟᱹᱵᱽᱨᱟᱹᱜ ᱛᱟᱨᱯᱚᱨᱮ ᱫᱚ ᱵᱚᱸᱜᱟᱱ ᱫᱤᱱ ᱛᱟᱨᱯᱚᱨᱮ ᱫᱚ ᱠᱷᱩᱱᱴᱟᱹᱣ ᱦᱩᱭᱩᱜᱼᱟ ᱛᱟᱨᱯᱚᱨᱮ ᱫᱚ ᱡᱟᱞᱮ ᱠᱚ ᱟᱭᱢᱟ ᱠᱤᱪᱷᱩ ᱟᱛᱮᱫ ᱦᱮᱱᱟᱜ ᱟᱠᱟᱜᱼᱟ ᱚᱱᱟ ᱠᱚ ᱡᱷᱚᱛᱚ ᱠᱤᱪᱷᱩ ᱢᱤᱫ ᱥᱮᱫ ᱠᱷᱚᱡ ᱦᱩᱭ ᱪᱟᱞᱟᱜᱼᱟ ᱚᱱᱟᱜᱮ ᱦᱮ ᱸ ᱥᱚᱨᱦᱟᱭ ᱫᱚ ᱟᱹᱰᱤ ᱟᱹᱰᱤ ᱨᱟᱹᱥᱠᱟᱹ ᱜᱮ ᱟᱹᱰᱤ ᱠᱩᱥᱤ ᱨᱮᱭᱟᱜ ᱯᱚᱨᱚᱵᱽ ᱠᱟᱱ ᱜᱮᱭᱟ ᱛᱚ ᱜᱚᱴᱟᱻ ᱟᱛᱳ ᱨᱮᱱ ᱯᱮᱲᱟ ᱠᱚ ᱦᱮᱡ ᱡᱟᱣᱨᱟ ᱠᱚᱜᱼᱟ ᱟᱛᱳ ᱠᱚᱨᱮ ᱜᱟᱫᱮᱞ ᱜᱟᱫᱮᱞ ᱠᱩᱲᱤᱼᱠᱚᱲᱟ ᱠᱚ ᱮᱱᱮᱡᱼᱥᱮᱨᱮᱧᱟ ᱟᱹᱰᱤ ᱨᱟᱹᱥᱠᱟᱹ ᱜᱮ ᱵᱩᱡᱷᱟᱹᱜᱼᱟ ᱟᱹᱰᱤ ᱨᱟᱹᱥᱠᱟᱹ ᱜᱮ ᱦᱮᱸ ᱥᱚᱨᱦᱟᱭ ᱨᱮᱢ ᱦᱤᱡᱩᱜᱼᱟ ᱧᱮᱞ ᱛᱟᱞᱮᱭᱟ ᱛᱚᱵᱮ ᱛᱚᱢ ᱵᱩᱡᱷᱟᱹᱣᱟ ᱡᱮ ᱪᱮᱫ ᱞᱮᱠᱟ ᱥᱚᱨᱦᱟᱭ ᱯᱚᱨᱚᱵᱽ ᱦᱩᱭᱩᱜ ᱠᱟᱱ ᱛᱟᱞᱮᱭᱟ ᱪᱮᱫᱞᱮᱠᱟ ᱨᱟᱹᱥᱠᱟᱹ ᱛᱚᱵᱮ ᱛᱚ ᱵᱩᱡᱷᱟᱹᱣ ᱫᱟᱲᱮᱭᱟᱜᱼᱟ ᱟᱞᱮᱭᱟᱜ ᱥᱚᱨᱦᱟᱭ ᱪᱮᱫ ᱞᱮᱠᱟ ᱦᱩᱭᱩ ᱠᱟᱱ ᱛᱟᱞᱮᱭᱟ ᱦᱮᱸ ᱦᱮᱡ ᱠᱟᱛᱮᱫ ᱮᱢ ᱧᱮᱞ ᱤᱫᱤᱭᱟ ᱵᱮᱥ ᱴᱷᱤᱠ